ᱵᱨᱤᱴᱤᱥ ᱵᱤᱨᱩᱫᱽ ᱨᱮ ᱡᱟᱦᱟᱸ ᱞᱟᱹᱲᱦᱟᱹᱭ ᱢᱚᱦᱟᱛᱢᱟ ᱜᱟᱱᱫᱷᱤ ᱛᱟᱯᱚᱨᱮ ᱡᱷᱟᱸᱥᱤ ᱨᱟᱱᱤ ᱞᱚᱠᱠᱷᱤᱵᱟᱭ ᱛᱟᱯᱚᱨᱮ ᱠᱷᱩᱫᱤᱨᱟᱢ ᱵᱚᱥᱩ ᱩᱱᱠᱩ ᱠᱚ ᱡᱟᱦᱟᱸ ᱠᱚ ᱞᱟᱹᱲᱦᱟᱹᱭ ᱞᱮᱱ ᱚᱱᱟ ᱫᱚ ᱵᱨᱤᱴᱤᱥ ᱵᱤᱨᱩᱫᱽ ᱨᱮᱜᱮ ᱠᱚ ᱞᱟᱹᱲᱦᱟᱹᱭ ᱞᱮᱱᱟ ᱡᱮᱢᱚᱱ ᱞᱚᱵᱚᱱ ᱥᱚᱛᱛᱟᱜᱨᱚᱦᱚ ᱚᱥᱚᱦᱚᱡᱳᱜᱽ ᱟᱱᱫᱳᱞᱚᱱ ᱥᱚᱫᱮᱥᱤ ᱟᱸᱫᱳᱲ ᱚᱱᱟ ᱠᱚᱨᱮ ᱫᱚ ᱱᱩᱠᱩ ᱠᱚᱜᱮ ᱠᱚ ᱥᱳᱸᱜᱮᱭ ᱠᱟᱱ ᱛᱟᱦᱮᱸᱫᱼᱟ